ᱡᱚᱦᱟᱨ ᱜᱮ ᱦᱮᱸ ᱰᱟᱭᱵᱷᱟᱨ ᱥᱟᱦᱮᱵ ᱦᱮᱸ ᱤᱧ ᱫᱚ ᱛᱟᱞᱟ ᱴᱚᱞᱟ ᱠᱷᱚᱱᱤᱧ ᱞᱟᱹᱭᱮᱫ ᱠᱟᱱᱟ ᱦᱮᱸ ᱦᱚᱞᱟ ᱡᱟᱦᱟᱸ ᱟᱢᱟᱜ ᱜᱟᱹᱰᱤ ᱛᱤᱧ ᱫᱮᱡ ᱪᱟᱞᱟᱣ ᱞᱮᱱ ᱚᱱᱟ ᱴᱟᱭᱤᱢ ᱨᱮ ᱥᱚᱴᱷᱤᱠ ᱴᱟᱭᱤᱢ ᱨᱮ ᱟᱢᱮᱢ ᱢᱟᱱᱮᱢ ᱤᱫᱤ ᱞᱮᱫᱤᱧ ᱛᱮ ᱱᱚᱜᱼᱚᱭ ᱤᱧᱟᱹᱜ ᱠᱟᱹᱢᱤ ᱦᱚᱸ ᱢᱟᱱᱮ ᱴᱟᱭᱤᱢ ᱨᱮᱧ ᱠᱚᱨᱟᱣ ᱫᱟᱲᱮᱭᱟᱫᱟ ᱛᱚ ᱟᱢ ᱡᱩᱫᱤ ᱩᱱᱟᱹᱜ ᱵᱟᱢ ᱥᱟᱦᱟᱡᱽᱡᱚ ᱞᱤᱧ ᱠᱷᱟᱡ ᱛᱚ ᱤᱧ ᱦᱚᱸ ᱦᱚᱭᱛᱳ ᱴᱟᱭᱤᱢ ᱨᱮᱫᱚ ᱵᱟᱹᱧ ᱛᱤᱭᱳᱜ ᱫᱟᱲᱮ ᱠᱮᱭᱟ ᱛᱚ ᱚᱱᱟ ᱞᱟᱹᱜᱤᱫ ᱛᱮᱜᱮᱞᱤᱧ ᱯᱷᱳᱱ ᱠᱟᱫᱟ ᱟᱢ ᱟᱭᱢᱟ ᱟᱭᱢᱟ ᱥᱟᱨᱦᱟᱣ ᱟᱨᱠᱤ ᱡᱮ ᱱᱚᱣᱟ ᱡᱟᱭᱜᱟ ᱨᱮ ᱤᱧ ᱫᱚ ᱚᱠᱚᱭ ᱦᱚᱸ ᱵᱟᱝ ᱤᱧ ᱧᱮᱞ ᱠᱟᱜ ᱠᱚ ᱛᱟᱦᱮᱸᱜ ᱥᱮ ᱡᱟᱭᱜᱟ ᱦᱚᱸ ᱵᱟᱹᱧ ᱧᱮᱞ ᱠᱟᱜ ᱛᱟᱦᱮᱱᱟ ᱟᱢᱮᱢ ᱥᱟᱦᱟᱡᱽᱡᱚ ᱠᱮᱫᱤᱧ ᱛᱮ ᱤᱧ ᱚᱱᱟ ᱡᱟᱭᱜᱟᱨᱮ ᱴᱷᱤᱠ ᱴᱟᱭᱤᱢ ᱨᱮ ᱥᱮ ᱚᱱᱟ ᱡᱟᱭᱜᱟ ᱦᱚᱸᱧ ᱧᱟᱢ ᱠᱮᱫᱟ ᱛᱚ ᱚᱱᱟ ᱞᱟᱹᱜᱤᱫ ᱜᱮ ᱟᱭᱢᱟ ᱟᱭᱢᱟ ᱥᱟᱨᱦᱟᱣ